ᱦᱮᱞᱳ ᱤᱭᱟᱹ ᱟᱡᱚᱢᱚᱜ ᱠᱟᱱᱟ ᱥᱮ ᱵᱟᱝ ᱦᱮᱭᱟᱨ ᱠᱟᱴᱤᱝ ᱟᱜ ᱦᱮᱭᱟᱨ ᱠᱟᱴᱤᱝ ᱠᱷᱚᱱᱟᱜ ᱜᱮᱥᱮᱢ ᱢᱮᱱ ᱮᱫᱼᱟ ᱠᱚᱨᱚᱱᱰᱤ ᱠᱷᱚᱱᱟᱜ ᱜᱮᱥᱮᱢ ᱢᱮᱱᱮᱫᱼᱟ ᱟᱫᱚ ᱪᱮᱫ ᱠᱚ ᱢᱮᱛᱟᱣᱟᱜᱼᱟ ᱦᱳᱭ ᱚᱱᱟ ᱠᱟᱞᱟᱨ ᱧᱚᱜᱟᱞᱤᱧ ᱩᱵ ᱠᱚᱜᱮ ᱟᱫᱚ ᱪᱮᱫ ᱠᱚ ᱢᱮᱛᱟᱣᱟᱜᱼᱟ ᱦᱳᱭ ᱠᱟᱴᱤᱝ ᱠᱚᱜᱮ ᱦᱩᱱᱟᱹᱝ ᱦᱳᱭ ᱟᱪᱪᱷᱟ ᱟᱪᱪᱷᱟ ᱦᱳᱭ ᱧᱮᱞ ᱟᱹᱜᱩ ᱦᱩᱭᱩᱜᱼᱟ ᱵᱟᱝᱠᱷᱟᱱ ᱦᱮᱸ ᱥᱮ ᱦᱮᱸ ᱠᱚᱢᱰᱤ ᱟᱫᱚ ᱠᱚᱢᱰᱤ ᱠᱷᱚᱱᱟᱜ ᱡᱮᱞᱟ ᱫᱚ ᱥᱚᱨᱟᱭᱠᱮᱞᱞᱟ ᱠᱷᱟᱨᱥᱳᱣᱟ ᱯᱟᱲᱟᱜ ᱠᱟᱱᱟ ᱦᱳᱭ ᱦᱳᱭ ᱴᱷᱤᱠᱟᱹ ᱟᱠᱟᱫᱤᱭᱟᱹᱧ ᱦᱮᱸ ᱦᱳᱭ ᱦᱳᱭ ᱛᱳ ᱩᱱᱤᱭᱟᱜ ᱧᱮᱞ ᱛᱮᱜᱮ ᱤᱧ ᱦᱚᱸᱧ ᱢᱮᱱᱮᱫᱼᱟ ᱟᱫᱚ ᱚᱱᱟ ᱞᱟᱹᱜᱤᱫ ᱜᱮ ᱠᱚᱞ ᱟᱠᱟᱫ ᱟᱹᱧ ᱟᱫᱚ ᱚᱱᱟ ᱞᱟᱹᱜᱤᱫ ᱠᱩᱞᱤ ᱡᱩᱛ ᱮᱫ ᱢᱤᱭᱟᱹᱧ ᱦᱳᱭ ᱦᱳᱭ ᱮᱱᱠᱷᱟᱱ ᱫᱚ ᱟᱪᱪᱷᱟ ᱦᱳᱭᱛᱚ ᱛᱤᱱᱟᱹᱜ ᱵᱟᱡᱮ ᱵᱮᱱ ᱠᱷᱩᱞᱟᱹᱣ ᱮᱫᱼᱟ ᱚ ᱵᱷᱤᱲ ᱜᱮ ᱛᱟᱦᱮᱱᱟᱠᱤ ᱱᱟᱦᱟᱜ ᱚᱱᱠᱟ ᱤᱭᱟᱹ ᱧᱚᱜ ᱜᱮ ᱦᱮᱸ ᱚ ᱦᱳᱭ ᱛᱚ ᱟᱫᱚ ᱜᱟᱯᱟ ᱪᱟᱞᱟᱜ ᱜᱮᱱᱟᱦᱟᱸᱜ ᱤᱧ ᱢᱮᱱᱮᱫᱼᱟ ᱟᱫᱚ ᱚᱱᱟ ᱠᱷᱟᱹᱛᱤᱨ ᱜᱤᱧ ᱠᱚᱞ ᱞᱟᱜᱼᱟ ᱠᱤ ᱤᱭᱟᱹ ᱵᱷᱤᱲ ᱠᱚ ᱥᱮ ᱪᱮᱫ ᱟᱨ ᱯᱚᱭᱥᱟ ᱠᱚᱜᱮ ᱦᱩᱱᱟᱹᱝ ᱤᱧ ᱠᱩᱞᱤ ᱧᱚᱜ ᱮᱸᱜ ᱢᱮᱭᱟ ᱚᱱᱟ ᱠᱚᱨᱮ ᱫᱚ ᱛᱤᱱᱟᱹᱜ ᱞᱟᱜᱟᱜ ᱠᱟᱱᱟ ᱢᱮᱱᱛᱮ ᱦᱳᱭ ᱦᱮᱸ ᱚᱻ ᱚᱻ ᱦᱚᱸ ᱦᱳᱭ ᱟᱪᱪᱷᱟ ᱦᱳᱭ ᱛᱚᱵᱮ ᱜᱟᱯᱟ ᱜᱮ ᱦᱟᱸᱜ ᱵᱟᱨᱚ ᱵᱟᱡᱮ ᱞᱮᱠᱟᱧ ᱪᱟᱞᱟᱜᱼᱟ ᱦᱮᱸ ᱥᱮ ᱦᱳᱭ ᱴᱷᱤᱠ ᱜᱮᱭᱟ ᱛᱚᱵᱮ ᱠᱷᱟᱱ ᱦᱳᱭ